ᱦᱮᱸ ᱟᱵᱚ ᱠᱷᱮᱨᱣᱟᱞ ᱵᱚᱝᱥᱚ ᱦᱚᱲ ᱦᱚᱯᱚᱱ ᱠᱚᱣᱟ ᱟᱭᱢᱟ ᱨᱚᱠᱚᱢ ᱚᱱᱟ ᱞᱟᱭᱞᱟᱠᱪᱟᱨ ᱢᱮᱱᱟᱜ ᱛᱟᱵᱚᱱᱟ ᱚᱱᱟ ᱞᱟᱭᱞᱟᱠᱪᱟᱨ ᱥᱚᱸᱜᱮ ᱟᱵᱚᱣᱟᱜ ᱞᱩᱜᱽᱲᱤ ᱠᱚᱨᱮᱱᱟᱜ ᱡᱚᱯᱲᱟᱣ ᱢᱮᱱᱟᱜᱼᱟ ᱟᱨ ᱚᱱᱠᱟ ᱞᱮᱠᱟᱛᱮ ᱟᱵᱚᱣᱟᱜ ᱱᱚᱣᱟ ᱚᱱᱟ ᱴᱷᱟᱹᱣᱠᱟᱹᱭ ᱞᱟᱹᱜᱤᱫ ᱟᱵᱚᱣᱟᱜ ᱞᱟᱭᱞᱟᱠᱪᱟᱨ ᱴᱷᱟᱹᱣᱠᱟᱹᱭ ᱞᱟᱹᱜᱤᱫ ᱠᱟᱹᱨᱩᱵᱤᱨᱤᱫᱽ ᱠᱟᱹᱢᱤᱫᱚ ᱮᱠᱟᱞ ᱞᱟᱹᱠᱛᱤᱜᱮ ᱢᱮᱱᱟᱜ ᱛᱟᱵᱚᱱᱟ ᱟᱨ ᱱᱚᱣᱟ ᱠᱟᱹᱨᱩᱵᱤᱨᱤᱫᱽ ᱠᱟᱹᱢᱤᱨᱮ ᱞᱟᱭᱞᱟᱠᱪᱟᱨ ᱥᱚᱸᱜᱮ ᱡᱚᱲᱟᱣ ᱚᱠᱟᱠᱚ ᱞᱩᱜᱽᱲᱤ ᱢᱮᱱᱟᱜ ᱱᱚᱣᱟᱫᱚ ᱫᱚᱦᱚ ᱡᱟᱹᱨᱩᱲ ᱠᱟᱱ ᱛᱟᱵᱚᱱᱟ ᱮᱱᱛᱮ ᱟᱵᱚᱣᱟᱜ ᱠᱷᱮᱨᱚᱣᱟᱞ ᱥᱚᱢᱟᱡᱽ ᱨᱮᱭᱟᱜ ᱞᱟᱭᱞᱟᱠᱪᱟᱨ ᱞᱮᱠᱟᱛᱮ ᱦᱚᱲ ᱦᱚᱯᱚᱱ ᱠᱚᱣᱟᱜ ᱯᱟᱺᱧᱪᱤᱼᱯᱟᱲᱦᱟᱸᱴ ᱛᱟᱯᱚᱨᱮ ᱵᱟᱯᱞᱟ ᱥᱚᱢᱚᱭ ᱥᱟᱞᱟᱫᱟᱹᱲᱦᱤᱠᱚ ᱞᱟᱜᱟᱣᱚᱜ ᱠᱟᱱᱟ ᱜᱟᱢᱪᱷᱟᱠᱚ ᱞᱟᱜᱟᱣᱚᱜ ᱠᱟᱱᱟ ᱥᱤᱸᱫᱩᱨᱠᱷᱟᱺᱰᱤ ᱞᱟᱜᱟᱣᱚᱜ ᱠᱟᱱᱟ ᱠᱟᱪᱟ ᱯᱤᱪᱷᱟᱹᱲᱤᱠᱚ ᱞᱟᱜᱟᱣᱚᱜ ᱠᱟᱱᱟ ᱟᱫᱚ ᱱᱚᱣᱟᱠᱚ ᱫᱚᱦᱚᱭᱫᱚ ᱡᱟᱶᱟᱭ ᱯᱟᱞᱟᱴᱠᱚ ᱮᱠᱟᱞᱛᱮ ᱡᱟᱹᱨᱩᱲᱠᱟᱱ ᱛᱟᱵᱚᱱᱟ ᱟᱨ ᱚᱱᱟᱠᱚ ᱚᱱᱟ ᱠᱟᱹᱨᱩᱵᱤᱨᱤᱫᱽ ᱡᱟᱭᱜᱟᱨᱮ ᱚᱸᱰᱮᱫᱚ ᱡᱚᱜᱟᱲ ᱫᱚᱦᱚ ᱞᱟᱹᱠᱛᱤ ᱢᱮᱱᱟᱜ ᱛᱟᱵᱚᱱᱟ